ᱢᱤᱫᱴᱟᱝ ᱱᱟᱣᱟ ᱥᱤᱢ ᱠᱟᱨᱰ ᱧᱟᱢ ᱞᱟᱹᱜᱤᱫᱛᱮ ᱟᱫᱷᱟᱨ ᱠᱟᱨᱰ ᱤᱫᱤ ᱦᱩᱭᱩᱜᱼᱟ ᱟᱫᱷᱟᱨ ᱟᱫᱷᱟᱨ ᱠᱟᱨᱰ ᱚᱱᱟ ᱤᱫᱤ ᱠᱟᱛᱮᱫ ᱡᱟᱦᱟᱸ ᱠᱷᱚᱱ ᱥᱤᱢ ᱠᱟᱨᱰ ᱮᱢ ᱚᱰᱳᱠᱟ ᱚᱸᱰᱮ ᱚᱱᱟ ᱮᱢ ᱦᱩᱭᱩᱜᱼᱟ ᱮᱢ ᱞᱮᱠᱷᱟᱱᱮᱢ ᱚᱱᱟ ᱮᱥᱠᱮᱱᱟᱭ ᱟᱨ ᱟᱢᱟᱜ ᱢᱤᱫᱴᱤᱡ ᱯᱷᱳᱴᱳᱭ ᱤᱫᱤᱭᱟ ᱯᱷᱳᱴᱳ ᱤᱫᱤᱠᱟᱛᱮᱫ ᱚᱱᱟᱭ ᱢᱤᱫᱴᱷᱮᱡ ᱫᱚ ᱥᱟᱵᱢᱤᱴᱟᱭ ᱚᱱᱟᱭ ᱥᱟᱵᱢᱤᱴ ᱯᱚᱨᱮ ᱟᱢ ᱛᱟᱭᱢ ᱥᱤᱢ ᱠᱟᱨᱰᱮ ᱮᱢᱟᱢ ᱚᱱᱟᱭ ᱮᱢ ᱠᱮᱫ ᱯᱚᱨᱮ ᱚᱸᱰᱮ ᱚᱱᱟᱢᱟ ᱟᱫᱷᱟᱨ ᱠᱟᱨᱰᱮᱢ ᱮᱢ ᱠᱟᱫ ᱠᱷᱟᱱ ᱡᱮᱛᱮᱭᱟᱜ ᱟᱢᱟᱜ ᱮᱰᱨᱮᱹᱥ ᱛᱟᱢ ᱚᱰᱳᱠᱚᱜᱼᱟ ᱧᱩᱛᱩᱢ ᱠᱚ ᱚᱱᱟ ᱚᱛᱚᱣᱟᱜ ᱨᱮᱡᱤᱥᱴᱟᱨ ᱮᱱ ᱯᱚᱨᱮ ᱟᱢᱟᱜ ᱛᱟᱭᱚᱢ ᱱᱚᱢᱵᱚᱨᱮ ᱞᱟᱹᱭ ᱟᱢᱟ ᱚᱠᱟ ᱥᱤᱢᱮᱢ ᱮᱢᱟᱢ ᱠᱟᱱᱟ ᱛᱤᱱᱟᱹᱜ ᱱᱚᱢᱵᱚᱨᱛᱟᱢ ᱚᱱᱟ ᱯᱚᱨᱮ ᱤᱱᱟᱹᱜ ᱜᱮ ᱚᱸᱰᱮ ᱫᱚ ᱰᱳᱠᱚᱢᱮᱱᱴᱥ ᱫᱚ ᱫᱚᱨᱠᱟᱨ ᱮᱢᱟᱫ ᱢᱮᱠᱷᱟᱱᱮ ᱚᱱᱟ ᱛᱟᱭᱚᱢ ᱟᱡᱮ ᱰᱟᱣᱩᱱᱞᱳᱰᱟ ᱰᱟᱣᱩᱱᱞᱳᱰ ᱠᱮᱫᱟ ᱠᱷᱟᱱ ᱜᱮ ᱚᱱᱟ ᱫᱚ ᱵᱷᱮᱡᱟᱭᱮᱱ ᱠᱷᱟᱱ ᱛᱟᱢ ᱟᱢᱟᱜ ᱱᱚᱢᱵᱚᱨᱮ ᱮᱢᱟᱫ ᱢᱮᱭᱟ ᱜᱮᱭᱟ ᱚᱱᱟ ᱜᱮᱛᱟᱢ ᱟᱢᱟᱜ ᱥᱤᱢ ᱠᱟᱨᱰ ᱚᱱᱟ ᱦᱚᱸ ᱥᱚᱜᱮ ᱫᱚ ᱵᱟᱭ ᱮᱠᱴᱤᱵᱷᱚᱜᱼᱟ ᱚᱸᱰᱮ ᱞᱟᱹᱭ ᱟᱢᱟᱭ ᱛᱤᱱᱟᱹᱜ ᱜᱷᱚᱱᱴᱟ ᱯᱚᱨᱮ ᱪᱚᱝ ᱛᱤᱱᱟᱹᱜ ᱜᱷᱚᱱᱴᱟ ᱯᱚᱨᱮ ᱠᱷᱟᱱ ᱜᱮ ᱚᱱᱟ ᱟᱢᱟᱜ ᱥᱤᱢ ᱠᱟᱨᱰ ᱛᱟᱢ ᱮᱠᱴᱤᱵᱷᱚᱜᱼᱟ ᱮᱠᱴᱤᱵᱮᱱ ᱠᱷᱟᱱ ᱜᱮ ᱛᱟᱢ ᱚᱱᱟ ᱟᱢ ᱫᱚᱢ ᱪᱟᱹᱞᱩ ᱫᱟᱲᱮᱭᱟᱜᱼᱟ ᱟᱢ ᱵᱮᱵᱚᱦᱟᱨ ᱫᱟᱲᱮᱭᱟᱜᱼᱟ ᱚᱱᱮ ᱚᱱᱠᱟᱛᱮ ᱥᱤᱢ ᱠᱟᱨᱰ ᱫᱚ ᱡᱮᱛᱮ ᱠᱷᱚᱱ ᱨᱮᱫᱚ ᱥᱤᱢ ᱫᱚ ᱥᱤᱢ ᱠᱟᱨ ᱫᱚ ᱦᱩᱭᱩᱜ ᱠᱟᱱᱟ ᱟᱫᱷᱟᱨ ᱠᱟᱨᱰ ᱟᱫᱷᱟᱨ ᱠᱟᱨᱰ ᱛᱮᱜᱮ ᱥᱤᱢ ᱠᱟᱨᱰ ᱫᱚ ᱧᱟᱢᱚᱜᱼᱟ ᱚᱱᱟ ᱛᱮᱜᱮ ᱱᱟᱣᱟ ᱥᱤᱢ ᱠᱟᱨᱰᱮᱢ ᱧᱟᱢ ᱫᱟᱲᱮᱭᱟᱜᱼᱟ ᱟᱨ ᱟᱨ ᱰᱳᱠᱚᱢᱮᱱᱴᱥ ᱪᱮᱫ ᱦᱚᱸ ᱵᱟᱝ ᱚᱸᱰᱮ ᱜᱮ ᱯᱷᱳᱴᱳ ᱢᱮᱭᱟᱭ ᱟᱨ ᱟᱫᱷᱟᱨ ᱠᱟᱨᱰ ᱚᱱᱟ ᱮᱥᱠᱮᱱ ᱠᱟᱛᱮᱫ ᱚᱸᱰᱮ ᱢᱤᱫᱴᱷᱮᱡᱟᱭ ᱟᱨ ᱚᱱᱟᱭ ᱰᱟᱣᱩᱱᱞᱳᱰ ᱠᱟᱛᱮᱫ ᱵᱷᱮᱡᱟᱭᱟ ᱤᱱᱟᱹᱜ ᱠᱷᱟᱱ ᱜᱮ ᱟᱢᱟᱜ ᱥᱤᱢ ᱠᱟᱨᱰ ᱛᱤᱱᱟᱹᱜ ᱱᱚᱢᱵᱚᱨ ᱚᱱᱟ ᱦᱚᱸᱭ ᱞᱟᱹᱭ ᱟᱢᱟ ᱚᱸᱰᱮ ᱠᱷᱚᱡ ᱜᱮ ᱟᱢᱟᱜ ᱮᱠᱴᱤᱵᱷᱚᱜᱼᱟ ᱛᱟᱢ ᱛᱤᱱᱟᱹᱜ ᱜᱷᱚᱱᱴᱟ ᱯᱚᱨᱮ ᱪᱚᱝ ᱚᱱᱟᱭ ᱞᱟᱹᱭ ᱟᱢᱟ ᱚᱸᱰᱮ ᱜᱮ